ᱦᱮᱸ ᱤᱧ ᱜᱮ ᱢᱟᱹᱞᱤᱠ ᱠᱟᱱᱟᱹᱧ ᱤᱧ ᱜᱮ ᱟᱫᱚ ᱪᱮᱫ ᱮᱢ ᱢᱮᱱᱮᱫ ᱛᱟᱦᱮᱱᱟ ᱟᱫᱚ ᱟᱫᱚ ᱚᱸᱰᱮ ᱵᱮᱹᱞ ᱠᱚᱞᱤᱝ ᱵᱟᱹᱱᱩᱜ ᱟᱠᱟᱫᱟ ᱚᱸᱰᱮ ᱚᱸᱰᱮ ᱦᱮᱱᱟᱜ ᱟᱠᱟᱫᱟ ᱢᱤᱫ ᱥᱟᱭᱤᱰ ᱨᱮᱦᱟᱸᱜ ᱧᱮᱞ ᱢᱮ ᱦᱮᱸ ᱤᱧᱨᱮᱱ ᱦᱮᱸ ᱤᱧ ᱨᱮᱱ ᱤᱭᱟᱹᱧ ᱤᱭᱟᱹᱧ ᱠᱩᱞ ᱜᱚᱫ ᱠᱚᱣᱟ ᱮᱥᱴᱟᱵ ᱦᱟᱸᱜ ᱩᱱᱠᱩᱧ ᱠᱩᱞ ᱜᱚᱫ ᱠᱟᱠᱚᱣᱟ ᱦᱟᱜ ᱟᱨ ᱚᱸᱰᱮ ᱜᱮ ᱛᱤᱸᱜᱩ ᱦᱟᱛᱟᱲᱚᱜ ᱢᱮ ᱢᱤᱫ ᱜᱷᱟᱹᱲᱤᱡ ᱦᱮᱸ ᱩᱥᱟᱹᱨᱟ ᱢᱟᱪᱷᱟ ᱜᱮᱧ ᱠᱩᱞᱟᱠᱟᱠᱚᱣᱟ ᱚ ᱟᱨ ᱛᱤᱱᱟᱹᱜ ᱥᱟᱺᱜᱤᱧ ᱨᱮᱱ ᱪᱚ ᱦᱮᱸ ᱩᱥᱟᱹᱨᱟᱜᱮᱧ ᱠᱩᱞ ᱠᱟᱠᱚᱣᱟ ᱚᱸᱰᱮ ᱟᱢ ᱢᱤᱫ ᱜᱷᱟᱹᱲᱤᱡ ᱚᱭᱮᱴ ᱦᱟᱛᱟᱲ ᱢᱮ ᱟᱢ ᱤᱱᱟᱹ ᱛᱮᱜᱮ ᱠᱚ ᱪᱟᱞᱟᱜᱼᱟ ᱯᱚᱭᱥᱟ ᱫᱚ ᱡᱟᱜᱮ ᱯᱚᱸᱫᱽᱨᱚ ᱥᱚ ᱜᱟᱱ ᱟᱨ ᱛᱤᱱᱟᱹᱜ ᱨᱩᱢ ᱠᱚ ᱟᱹᱰᱤ ᱮᱥᱴᱟᱵ ᱜᱮᱭᱟ ᱥᱟᱯᱦᱟ ᱥᱟᱹᱯᱷᱤ ᱟᱨ ᱡᱚᱢ ᱧᱩ ᱠᱚ ᱠᱚᱢ ᱟᱪᱪᱷᱟ ᱴᱷᱤᱠ ᱜᱮᱭᱟ ᱠᱚᱢ ᱦᱩᱭᱩᱜ ᱜᱮᱭᱟ ᱛᱷᱚᱲᱟ ᱜᱟᱱ ᱠᱚᱢᱟᱹᱧ ᱡᱟᱜᱮ ᱟᱪᱪᱷᱟ ᱦᱟᱡᱟᱨ ᱴᱟᱠᱟ ᱜᱟᱱ ᱟᱪᱪᱷᱟ ᱟᱪᱷᱟ ᱥᱟᱺᱜᱤᱧ ᱨᱮᱱ ᱠᱟᱱᱟᱢ ᱟᱢ ᱦᱚᱸ ᱚᱱᱟ ᱨᱩᱢ ᱠᱚᱛᱚ ᱦᱟᱭᱯᱷᱟᱭ ᱜᱮᱛᱟᱞᱮᱭᱟ ᱛᱚ ᱟᱫᱚ ᱡᱚᱛᱚ ᱵᱮᱹᱰ ᱠᱚ ᱟᱨᱟᱢ ᱚᱸᱰᱮ ᱜᱮ ᱤᱫᱤᱭᱟᱢᱟ ᱡᱚᱢᱟᱜ ᱠᱚ ᱡᱚᱛᱚ